ᱦᱮᱸ ᱤᱧ ᱡᱟᱦᱟᱸ ᱛᱤᱥ ᱢᱟᱱᱮ ᱢᱤᱫ ᱫᱷᱟᱣ ᱥᱮᱠᱮᱱᱰ ᱠᱮᱪᱟᱜ ᱫᱚ ᱧᱮᱞ ᱟᱠᱟᱫᱟ ᱚᱱᱟ ᱤᱧᱫᱚ ᱟᱹᱰᱤ ᱢᱚᱡᱽ ᱜᱤᱧ ᱟᱹᱭᱠᱟᱹᱣ ᱛᱟᱦᱮᱸ ᱠᱟᱱᱟ ᱡᱟᱦᱟᱸ ᱠᱟᱛᱮ ᱤᱧ ᱧᱟᱢ ᱞᱮᱠᱷᱟᱱ ᱟᱹᱰᱤ ᱨᱟᱹᱥᱠᱟᱹᱧ ᱟᱹᱭᱠᱟᱹᱣ ᱠᱮᱭᱟ ᱟᱨ ᱚᱱᱟ ᱦᱚᱸ ᱦᱮᱸ ᱤᱧᱟᱹᱜ ᱞᱟᱹᱜᱤᱫ ᱛᱮᱢᱟ ᱞᱟᱹᱠᱛᱤ ᱜᱮ ᱢᱮᱱ ᱠᱷᱟᱱ ᱧᱟᱢᱟᱢ ᱚᱠᱟᱨᱮ ᱦᱮᱸ ᱟᱹᱰᱤ ᱢᱚᱡᱽ ᱜᱮ ᱢᱟᱱᱮ ᱥᱳᱱᱟ ᱰᱷᱩᱢᱵᱟᱹᱜ ᱞᱮᱠᱟ ᱧᱮᱞᱚᱜᱼᱟ ᱛᱚ ᱟᱨ ᱟᱹᱰᱤ ᱪᱮᱦᱨᱟ ᱮᱠᱫᱚᱢ ᱡᱩᱞᱩᱜᱼᱟ ᱮᱠᱫᱚᱢ ᱥᱳᱱᱟ ᱞᱮᱠᱟᱜᱮ ᱡᱷᱟᱠ ᱡᱷᱟᱠ ᱡᱟᱦᱟᱸ ᱫᱚ ᱞᱟᱹᱠᱛᱤ ᱢᱟ ᱞᱟᱹᱠᱛᱤ ᱜᱮ ᱢᱮᱱᱠᱷᱟᱱ ᱚᱱᱟ ᱧᱟᱢᱟᱢ ᱪᱤᱠᱟᱨᱮ ᱚᱱᱟᱜᱮ